ᱱᱟᱜᱽᱫᱚᱦᱟ ᱠᱷᱚᱱᱞᱮ ᱪᱟᱞᱟᱣ ᱞᱮᱱᱟ ᱯᱩᱠᱷᱩᱨᱤᱭᱟᱹ ᱟᱹᱛᱩ ᱢᱟᱜ ᱢᱚᱬᱮ ᱧᱮᱞ ᱚᱸᱰᱮᱞᱮ ᱥᱮᱱ ᱞᱮᱱᱟ ᱡᱟᱦᱮᱨ ᱨᱮᱦᱚᱸ ᱞᱮ ᱥᱮᱴᱮᱨ ᱞᱮᱱᱟ ᱤᱱᱟᱹᱯᱚᱨᱮ ᱟᱠᱷᱲᱟ ᱨᱮᱞᱮ ᱥᱮᱴᱮᱨ ᱞᱮᱱᱟ ᱟᱠᱷᱲᱟ ᱨᱮᱦᱚᱸ ᱟᱹᱰᱤ ᱡᱳᱨ ᱠᱚ ᱵᱷᱤᱲ ᱞᱮᱱᱟ ᱟᱨ ᱡᱟᱦᱮᱨ ᱛᱷᱟᱱ ᱨᱮᱦᱚᱸ ᱚᱸᱰᱮ ᱦᱚᱸ ᱟᱹᱰᱤ ᱡᱳᱨ ᱠᱚ ᱵᱷᱤᱲ ᱞᱮᱫᱼᱟ ᱟᱨ ᱢᱟᱜ ᱢᱚᱬᱮ ᱫᱚ ᱱᱚᱣᱟ ᱱᱚᱣᱟ ᱫᱤᱥᱚᱢ ᱫᱚ ᱡᱟᱦᱟᱸ ᱫᱷᱟᱲ ᱫᱤᱥᱚᱢ ᱫᱚ ᱦᱟᱸᱜ ᱢᱟᱜ ᱢᱚᱬᱮ ᱢᱮᱱᱛᱮ ᱠᱚ ᱢᱮᱛᱟᱜᱼᱟ ᱟᱨ ᱚᱱᱟ ᱪᱮᱛᱟᱱ ᱫᱤᱥᱚᱢ ᱫᱚ ᱦᱟᱸᱜ ᱡᱤᱞ ᱡᱚᱢ ᱠᱚ ᱢᱮᱛᱟᱣᱟᱜᱼᱟ ᱢᱟᱜ ᱢᱚᱬᱮ ᱫᱚ ᱟᱨ ᱚᱱᱟ ᱱᱚᱣᱟ ᱢᱟᱜ ᱢᱚᱬᱮ ᱫᱚ ᱟᱞᱮ ᱥᱮᱫ ᱦᱚᱸ ᱡᱷᱮᱸᱴ ᱵᱚᱸᱜᱟ ᱦᱩᱭᱩᱜᱼᱟ ᱟᱨ ᱪᱮᱛᱟᱱ ᱫᱤᱥᱚᱢ ᱥᱮᱫ ᱫᱚ ᱟᱸᱜᱷᱟᱲ ᱵᱚᱸᱜᱟ ᱠᱚ ᱦᱩᱭ ᱦᱚᱪᱚᱭᱟ ᱟᱫᱚ ᱚᱱᱠᱟ ᱜᱮ ᱦᱟᱸᱜ ᱡᱟᱦᱟᱸ ᱞᱮᱠᱟ ᱫᱤᱥᱚᱢ ᱢᱮᱱᱟᱜᱼᱟ ᱚᱱᱠᱟᱜᱮ ᱵᱷᱮᱜᱟᱨ ᱵᱷᱮᱜᱟᱨ ᱢᱟᱹᱦᱱᱟᱹ ᱨᱮ ᱦᱩᱭᱩᱜᱼᱟ ᱟᱨ ᱫᱚᱢᱮ ᱦᱚᱲ ᱱᱟ ᱯᱮᱲᱟ ᱦᱚᱸ ᱟᱹᱰᱤ ᱡᱳᱨ ᱠᱚ ᱞᱟᱹᱭᱟᱫ ᱠᱚ ᱛᱟᱦᱮᱱᱟ ᱟᱨ ᱟᱹᱰᱤ ᱡᱩᱢᱤᱫ ᱟᱹᱛᱩ ᱠᱟᱱᱟ ᱚᱱᱟᱛᱮ ᱟᱹᱰᱤ ᱥᱟᱸᱜᱮ ᱯᱮᱲᱟ ᱟᱨ ᱮᱱᱮᱡ ᱦᱚᱸ ᱟᱹᱰᱤ ᱡᱳᱨ ᱠᱚ ᱮᱱᱮᱡ ᱞᱮᱫᱼᱟ ᱧᱤᱫᱟᱹ ᱦᱩᱭ ᱞᱮᱱᱟ ᱟᱨ ᱟᱹᱰᱤ ᱥᱟᱺᱜᱤᱧ ᱥᱟᱺᱜᱤᱧ ᱯᱮᱲᱟ ᱠᱚᱦᱚᱸ ᱠᱚ ᱞᱟᱹᱭ ᱠᱟᱜ ᱠᱚᱣᱟ ᱜᱟᱛᱮ ᱠᱚᱦᱚᱸ ᱠᱚ ᱦᱮᱡ ᱞᱮᱱᱟ ᱜᱟᱛᱮ ᱞᱟᱹᱜᱤᱫ ᱛᱮ ᱚᱱᱟ ᱧᱮᱧᱮᱞ ᱞᱟᱹᱜᱤᱫ ᱛᱮ ᱮᱴᱟᱜ ᱟᱹᱛᱩ ᱨᱮᱱ ᱦᱚᱸ ᱟᱨ ᱚᱱᱟ ᱚᱸᱰᱮ ᱠᱚ ᱪᱟᱞᱟᱣ ᱞᱮᱱᱟ ᱡᱚᱛᱚ ᱦᱚᱲᱜᱮ ᱧᱮᱞ ᱞᱟᱹᱜᱤᱫ ᱟᱨ ᱚᱱᱟ ᱟᱹᱛᱩ ᱫᱚ ᱱᱮᱥᱮᱱᱮᱞ ᱦᱟᱭ ᱨᱳᱰ ᱫᱷᱟᱨᱮ ᱨᱮᱱᱟᱜ ᱠᱟᱱᱟ ᱯᱩᱠᱷᱩᱨᱤᱭᱟᱹ ᱟᱹᱛᱩ ᱫᱚᱦᱟᱸᱜ ᱚᱱᱟᱫᱚ ᱟᱨ ᱛᱷᱟᱱᱟ ᱫᱚ ᱦᱟᱸᱜ ᱯᱟᱲᱟᱜᱼᱟ ᱱᱚᱣᱟ ᱯᱷᱤᱛᱟᱹᱡᱩᱲᱤ ᱦᱟᱸᱜ ᱠᱚ ᱯᱟᱲᱟᱜᱼᱟ ᱚᱱᱟᱫᱚ ᱟᱨ ᱵᱞᱚᱠ ᱠᱚᱫᱚ ᱦᱟᱸᱜ ᱪᱟᱹᱠᱩᱞᱤᱭᱟᱹ ᱠᱚ ᱯᱟᱲᱟᱜᱼᱟ ᱩᱱᱠᱩ ᱫᱚ ᱟᱨ ᱚᱸᱰᱮ ᱫᱚ ᱜᱳᱴᱟ ᱨᱮᱱ ᱥᱩᱨ ᱥᱩᱯᱩᱨ ᱦᱚᱲ ᱦᱚᱸ ᱠᱚ ᱦᱮᱡ ᱞᱮᱱ ᱜᱮᱭᱟ ᱟᱨ ᱥᱟᱺᱜᱤᱧ ᱠᱚᱨᱮᱱ ᱦᱚᱲ ᱦᱚᱸᱠᱚ ᱦᱮᱡ ᱞᱮᱱᱟ ᱟᱨ ᱯᱮᱲᱟ ᱦᱚᱸ ᱟᱹᱰᱤ ᱡᱳᱨ ᱜᱮᱠᱚ ᱦᱮᱡ ᱞᱮᱱᱟ ᱚᱱᱟ ᱫᱤᱭᱮ ᱦᱟᱸᱜ ᱟᱞᱮ ᱦᱚᱸ ᱠᱚᱲᱟ ᱠᱚᱠᱚ ᱞᱟᱹᱭᱮᱫᱼᱟ ᱚᱸᱰᱮ ᱵᱚᱱ ᱪᱟᱞᱟᱜᱼᱟ ᱟᱨ ᱚᱸᱰᱮ ᱫᱚ ᱵᱮᱥᱣᱟ ᱦᱚᱲ ᱠᱚ ᱟᱹᱰᱤ ᱡᱳᱨ ᱠᱚ ᱡᱟᱣᱨᱟᱜᱼᱟ ᱟᱨ ᱚᱱᱟᱛᱮ ᱚᱸᱰᱮᱞᱮ ᱪᱟᱞᱟᱣ ᱞᱮᱱᱟ ᱟᱨ ᱪᱟᱞᱟᱣ ᱠᱟᱛᱮᱫ ᱞᱮ ᱨᱩᱣᱟᱹᱲ ᱦᱮᱡ ᱠᱟᱱᱟ